ᱤᱧᱟᱹᱜ ᱴᱚᱪᱷᱟ ᱨᱮ ᱥᱟᱸᱜᱷᱟᱨᱤᱭᱟᱹ ᱠᱚ ᱧᱮᱧᱮᱞ ᱠᱚ ᱦᱤᱡᱩᱜ ᱜᱮᱭᱟ ᱟᱨ ᱟᱭᱢᱟ ᱡᱟᱭᱜᱟ ᱠᱚ ᱫᱟᱬᱟᱭ ᱜᱮᱭᱟ ᱢᱮᱱᱠᱷᱟᱱ ᱢᱤᱫᱼᱵᱟᱨ ᱡᱟᱭᱜᱟ ᱦᱚᱸ ᱢᱮᱱᱟᱜ ᱜᱮᱭᱟ ᱡᱟᱦᱟᱸ ᱨᱮᱫᱚ ᱥᱟᱸᱜᱷᱟᱨᱤᱭᱟᱹ ᱠᱚ ᱵᱟᱝᱠᱚ ᱫᱟᱬᱟ ᱥᱮᱴᱮᱨᱟ ᱤᱧᱟᱹᱟᱜ ᱴᱚᱴᱷᱟ ᱨᱮᱦᱚᱸ ᱚᱱᱠᱟ ᱜᱮ ᱢᱤᱫ ᱴᱟᱝ ᱡᱟᱭᱜᱟ ᱢᱮᱱᱟᱜᱼᱟ ᱚᱱᱟ ᱫᱚ ᱦᱩᱭᱩᱜ ᱠᱟᱱᱟ ᱪᱤᱯᱠᱩᱴᱷᱤ ᱪᱤᱯᱠᱩᱴᱷᱤ ᱫᱚ ᱥᱟᱱᱛᱤᱱᱤᱠᱮᱛᱚᱱᱼᱥᱨᱤᱱᱤᱠᱮᱛᱚᱱ ᱴᱚᱴᱷᱟ ᱨᱮ ᱢᱮᱱᱟᱜᱼᱟ ᱱᱟᱦᱟᱜ ᱫᱚ ᱢᱤᱫᱴᱟᱝ ᱦᱩᱰᱤᱧ ᱥᱟᱨᱡᱚᱢ ᱵᱤᱨ ᱛᱟᱞᱟ ᱨᱮ ᱢᱮᱱᱟᱜᱼᱟ ᱪᱤᱯᱠᱩᱴᱷᱤ ᱨᱮᱭᱟᱜ ᱨᱟᱹᱯᱩᱫ ᱥᱟᱨᱮᱡ ᱚᱲᱟᱜ ᱫᱚ ᱱᱚᱶᱟ ᱫᱚ ᱢᱤᱫᱴᱟᱱ ᱱᱚᱶᱟ ᱫᱚ ᱵᱨᱤᱴᱤᱥ ᱵᱤᱫᱟᱹᱞ ᱨᱮ ᱡᱚᱠᱷᱚᱱ ᱤᱝᱞᱮᱱᱰ ᱨᱮᱱ ᱡᱚᱱ ᱪᱤᱯ ᱧᱩᱛᱩᱢᱟᱱ ᱢᱤᱫᱴᱮᱱ ᱵᱨᱤᱴᱤᱥ ᱥᱟᱦᱮᱵᱮ ᱦᱮᱡ ᱞᱮᱱ ᱩᱱᱤᱭᱟᱜ ᱚᱱᱟ ᱛᱟᱦᱮᱱ ᱚᱲᱟᱜ ᱥᱮ ᱠᱩᱴᱷᱤ ᱜᱮᱠᱚ ᱢᱮᱛᱟᱜ ᱠᱟᱱᱟ ᱪᱤᱯᱠᱩᱴᱷᱤ ᱫᱚ ᱡᱩᱫᱤᱭᱳ ᱱᱮᱛᱟᱨ ᱫᱚ ᱚᱸᱰᱮ ᱫᱚ ᱚᱠᱚᱭ ᱦᱚᱸ ᱵᱟᱝᱠᱚ ᱛᱟᱦᱮᱱᱟ ᱥᱩᱢᱩᱝ ᱚᱲᱟᱜ ᱨᱮᱭᱟᱜ ᱫᱷᱟᱥᱟᱣ ᱥᱟᱨᱮᱡ ᱪᱤᱱᱦᱟᱹ ᱜᱮ ᱢᱮᱱᱟᱜᱼᱟ ᱱᱚᱶᱟ ᱵᱮᱜᱚᱨ ᱨᱟᱭᱯᱩᱨ ᱥᱳᱯᱳᱨ ᱨᱟᱡᱽ ᱜᱷᱟᱨᱽ ᱨᱮᱭᱟᱜ ᱠᱟᱛᱷᱟ ᱞᱟᱹᱭ ᱜᱟᱱᱚᱜᱼᱟ ᱞᱟᱭᱟᱠᱚ ᱵᱨᱤᱴᱤᱥ ᱟᱢᱚᱞ ᱨᱮ ᱨᱟᱭᱯᱩᱨ ᱥᱳᱯᱳᱨ ᱟᱛᱳ ᱨᱮ ᱢᱤᱫᱴᱟᱱ ᱨᱟᱡᱟ ᱥᱮ ᱡᱚᱢᱤᱫᱟᱨ ᱥᱟᱢᱚᱱᱛᱚ ᱵᱟᱥᱚᱜ ᱠᱟᱱ ᱛᱟᱦᱮᱸᱫ ᱚᱸᱰᱮ ᱦᱚᱸ ᱥᱟᱸᱜᱷᱟᱨᱤᱭᱟᱹ ᱠᱚᱫᱚ ᱵᱟᱝᱠᱚ ᱥᱮᱴᱮᱨ ᱦᱚᱫᱚᱜᱼᱟ ᱥᱮ ᱚᱱᱟ ᱠᱟᱹᱦᱤᱱᱤ ᱦᱚᱸ ᱯᱟᱞᱮ ᱵᱟᱝᱠᱚ ᱵᱟᱰᱟᱭᱟ